ᱦᱮᱞᱳ ᱴᱳᱴᱳ ᱰᱨᱟᱭᱵᱷᱟᱨ ᱤᱧ ᱥᱤᱞᱫᱟᱹ ᱠᱷᱚᱱ ᱯᱩᱨᱱᱚ ᱪᱚᱱᱫᱨᱚ ᱢᱟᱱᱰᱤᱧ ᱞᱟᱹᱭ ᱮᱜᱼᱟ ᱟᱢᱟᱜ ᱜᱟᱹᱰᱤ ᱡᱮ ᱵᱷᱟᱲᱟ ᱞᱮᱫ ᱫᱩᱧ ᱟᱢᱟᱜ ᱜᱟᱹᱰᱤᱛᱮ ᱡᱷᱟᱲᱜᱨᱟᱢ ᱪᱟᱞᱟᱜ ᱠᱟᱛᱷᱟ ᱛᱟᱦᱮᱸ ᱠᱟᱱ ᱛᱤᱧᱟᱹ ᱡᱷᱟᱲᱜᱨᱟᱢ ᱨᱮ ᱴᱨᱮᱱ ᱥᱟᱵ ᱠᱟᱛᱮᱫ ᱦᱟᱣᱲᱟᱧ ᱪᱟᱞᱟᱣ ᱠᱚᱜᱼᱟ ᱢᱮᱱᱠᱷᱟᱱ ᱟᱢ ᱚᱠᱛᱚ ᱨᱮ ᱵᱟᱢ ᱥᱮᱴᱮᱨ ᱫᱟᱲᱮᱭᱟᱜ ᱠᱷᱟᱹᱛᱤᱨ ᱤᱧᱟᱹᱜ ᱴᱨᱮᱱ ᱦᱚᱸ ᱯᱩᱪᱩᱡ ᱟᱠᱟᱱᱟ ᱟᱨ ᱴᱨᱮᱱ ᱨᱮᱱᱟᱜ ᱴᱤᱠᱤᱴ ᱵᱷᱟᱲᱟ ᱨᱩᱣᱟᱹᱲ ᱠᱟᱹᱛᱤᱧ ᱢᱮ ᱟᱨ ᱟᱢᱟᱜ ᱜᱟᱹᱰᱤ ᱵᱷᱟᱲᱟ ᱞᱮᱫ ᱫᱩᱧ ᱚᱱᱟ ᱵᱷᱟᱲᱟ ᱴᱟᱠᱟ ᱦᱚᱸ ᱨᱩᱣᱟᱹᱲ ᱠᱟᱹᱛᱤᱧ ᱢᱮ